ᱜᱟᱹᱰᱤ ᱞᱟᱜᱟ ᱨᱮᱫᱚ ᱟᱹᱰᱤ ᱜᱟᱱ ᱟᱹᱱ ᱟᱹᱨᱤ ᱜᱮ ᱢᱮᱱᱟᱜᱼᱟ ᱪᱮᱫᱟᱜ ᱥᱮ ᱜᱟᱹᱰᱤ ᱞᱟᱜᱟ ᱫᱚ ᱟᱹᱰᱤᱜᱟᱱ ᱢᱟᱱᱮ ᱜᱩᱨᱩᱛᱛᱚᱯᱩᱨᱱᱚ ᱵᱷᱟᱭᱴᱟᱞ ᱠᱟᱹᱢᱤ ᱠᱟᱱᱟ ᱪᱮᱫᱟᱜ ᱥᱮ ᱡᱚᱛᱚ ᱦᱚᱲ ᱫᱟᱨᱟᱭ ᱫᱚ ᱵᱟᱝ ᱦᱩᱭᱩᱜᱚᱜᱼᱟ ᱛᱚ ᱯᱨᱚᱛᱷᱚᱢᱚᱛᱚ ᱟᱵᱚ ᱜᱟᱹᱰᱤ ᱞᱟᱜᱟ ᱨᱮ ᱰᱨᱟᱭᱵᱷᱤᱝ ᱞᱟᱭᱥᱮᱱᱥ ᱦᱟᱢᱮᱴ ᱦᱩᱭᱩᱜ ᱛᱟᱵᱚᱱᱟ ᱟᱨ ᱵᱟᱝᱠᱷᱟᱱ ᱜᱟᱹᱰᱤ ᱫᱚ ᱵᱟᱵᱚᱱ ᱞᱟᱜᱟ ᱫᱟᱲᱮᱭᱟᱜᱼᱟ ᱟᱨ ᱱᱚᱜᱼᱚᱸᱭ ᱟᱭᱢᱟ ᱨᱚᱠᱚᱢ ᱟᱹᱱ ᱟᱹᱨᱤ ᱢᱮᱱᱟᱜᱼᱟ ᱴᱨᱟᱯᱷᱤᱠᱟᱜ ᱡᱮ ᱟᱵᱚ ᱫᱚ ᱜᱟᱹᱰᱤ ᱵᱚᱱ ᱞᱟᱜᱟᱭᱟ ᱟᱨ ᱟᱵᱚ ᱜᱟᱹᱰᱤ ᱡᱚᱠᱷᱚᱱ ᱵᱚᱱ ᱞᱟᱜᱟᱭᱟ ᱜᱟᱹᱰᱤ ᱡᱮᱱᱚ ᱯᱩᱨᱟᱹ ᱯᱷᱤᱴᱱᱮᱥ ᱡᱮᱱᱚ ᱴᱷᱤᱠ ᱛᱟᱦᱮᱱ ᱟᱵᱚᱣᱟᱜ ᱞᱟᱭᱥᱮᱱᱥ ᱟᱨ ᱜᱟᱹᱰᱤ ᱨᱮᱱᱟᱜ ᱫᱷᱩᱣᱟᱹ ᱠᱚ ᱫᱷᱩᱣᱟᱹ ᱨᱮᱱᱟᱜ ᱞᱟᱭᱥᱮᱱᱥ ᱜᱟᱹᱰᱤ ᱨᱮᱱᱟᱜ ᱠᱟᱜᱚᱡᱽ ᱡᱚᱛᱚ ᱴᱷᱤᱠ ᱫᱚᱦᱚᱭ ᱦᱩᱭᱩᱜ ᱛᱟᱵᱚᱱᱟ ᱮᱸᱰᱮᱠᱷᱟᱱ ᱜᱮ ᱟᱵᱚ ᱴᱷᱤᱠ ᱴᱷᱟᱠ ᱵᱚᱱ ᱞᱟᱜᱟ ᱫᱟᱲᱮᱜᱼᱟ ᱟᱨ ᱜᱟᱹᱰᱤ ᱞᱟᱜᱟ ᱚᱠᱛᱚ ᱟᱵᱚ ᱡᱟᱦᱟᱸᱭ ᱰᱟᱭᱵᱷᱟᱨ ᱠᱚ ᱟᱵᱚ ᱢᱚᱡᱽᱛᱮ ᱫᱷᱮᱭᱟᱱ ᱛᱮ ᱪᱟᱞᱟᱣ ᱦᱩᱭᱩᱜ ᱛᱟᱵᱳᱱᱟ ᱡᱮᱱᱚ ᱵᱤᱥᱮᱥ ᱠᱟᱭᱛᱮ ᱱᱚᱜᱼᱚᱸᱭ ᱵᱷᱤᱲ ᱠᱚᱨᱮ ᱥᱮ ᱯᱳᱱᱭᱟ ᱰᱟᱦᱟᱨ ᱦᱟᱱᱛᱮ ᱱᱟᱛᱮ ᱠᱷᱚᱡ ᱢᱟᱱᱮ ᱪᱟᱝᱲᱮᱭ ᱠᱟᱱᱟ ᱱᱚᱣᱟ ᱚᱱᱟ ᱠᱚ ᱡᱟᱭᱜᱟ ᱨᱮᱫᱚ ᱟᱹᱰᱤ ᱫᱷᱮᱭᱟᱱ ᱠᱟᱛᱮᱫ ᱜᱟᱹᱰᱤ ᱪᱟᱞᱟᱣ ᱦᱩᱭᱩᱜᱚᱜᱼᱟ ᱞᱟᱦᱟ ᱥᱮᱡ ᱛᱟᱭᱚᱢ ᱥᱮᱡ ᱡᱚᱛᱚ ᱥᱮᱡ ᱜᱮ ᱟᱵᱚ ᱫᱚ ᱫᱷᱮᱭᱟᱱ ᱮᱢ ᱠᱟᱛᱮᱫ ᱜᱟᱹᱥᱤ ᱞᱟᱜᱟᱭ ᱦᱩᱭᱩᱜ ᱛᱟᱵᱳᱱᱟ ᱪᱮᱫᱟᱜ ᱥᱮ ᱦᱟᱱᱛᱮ ᱱᱟᱛᱮ ᱠᱷᱚᱡ ᱜᱟᱹᱰᱤ ᱚᱸᱰᱮ ᱫᱚ ᱦᱤᱡᱩᱜᱚᱜᱼᱟ ᱦᱮᱸ ᱥᱮ ᱡᱚᱠᱷᱚᱱ ᱜᱟᱹᱰᱤ ᱵᱚᱱ ᱟᱹᱪᱩᱨᱟ ᱚᱱᱟ ᱠᱚ ᱥᱚᱢᱚᱭ ᱨᱮ ᱟᱵᱚ ᱛᱟᱭᱚᱢ ᱥᱮᱫ ᱯᱟᱹᱪᱷᱞᱟᱹ ᱦᱩᱭᱩᱜ ᱛᱟᱵᱚᱱᱟ ᱦᱮᱸ ᱡᱟᱭᱜᱟ ᱴᱷᱤᱠ ᱴᱷᱟᱠ ᱢᱮᱱᱟᱜ ᱟᱥᱮ ᱵᱟᱝ ᱛᱟᱭᱚᱢ ᱥᱮᱫ ᱨᱮ ᱪᱮᱫ ᱢᱮᱱᱟᱜᱼᱟ ᱱᱚᱣᱟᱠᱚ ᱧᱮᱞ ᱠᱟᱛᱮᱫ ᱜᱟᱹᱰᱤ ᱟᱵᱚ ᱵᱚᱱ ᱟᱹᱪᱩᱨᱟ ᱟᱨ ᱵᱟᱝᱠᱷᱟᱱ ᱫᱚ ᱛᱟᱭᱚᱢ ᱥᱮᱫ ᱡᱟᱦᱟᱱᱟᱜ ᱠᱚᱵᱚᱱ ᱴᱷᱩᱠᱟᱹᱣ ᱫᱟᱲᱮᱭᱟᱜᱼᱟ ᱛᱚ ᱟᱹᱰᱤᱜᱟᱱ ᱡᱟᱭᱜᱟ ᱠᱚᱨᱮᱜ ᱜᱟᱹᱰᱤᱧ ᱞᱟᱜᱟ ᱠᱟᱜᱼᱟ ᱟᱹᱨᱤᱧ ᱥᱮᱱ ᱠᱟᱱᱟ ᱚᱠᱟ ᱫᱚ ᱧᱤᱫᱟᱹ ᱚᱠᱛᱮ ᱦᱚᱸ ᱜᱟᱹᱰᱤ ᱞᱟᱜᱟᱣ ᱠᱟᱜ ᱟᱹᱧ ᱧᱤᱫᱟᱹ ᱚᱠᱛᱮ ᱫᱚ ᱟᱵᱚ ᱞᱟᱭᱤᱴ ᱴᱷᱤᱠ ᱫᱚᱦᱚᱭ ᱦᱩᱭᱩᱜ ᱛᱟᱵᱚᱱᱟ ᱜᱟᱹᱰᱤ ᱨᱮᱱᱟᱜ ᱪᱮᱫᱟᱜ ᱥᱮ ᱜᱟᱹᱰᱤ ᱨᱮᱱᱟᱜ ᱡᱚᱫᱤ ᱟᱵᱚ ᱠᱚᱣᱟᱜ ᱢᱮᱫ ᱢᱟᱨᱥᱟᱞ ᱵᱟᱝ ᱛᱟᱦᱮᱱᱟ ᱛᱟᱦᱚᱞᱮ ᱜᱟᱹᱰᱤ ᱫᱚ ᱪᱤᱠᱟᱛᱮᱢ ᱞᱟᱜᱟᱭᱟ ᱚᱱᱟᱛᱮ ᱜᱟᱹᱰᱤ ᱨᱮᱱᱟᱜ ᱢᱮᱫ ᱫᱚ ᱦᱩᱭᱩᱜ ᱠᱟᱱᱟ ᱧᱤᱫᱟᱹ ᱫᱚ ᱞᱟᱭᱤᱴ ᱞᱟᱭᱤᱴ ᱴᱷᱤᱠ ᱫᱚ ᱮᱠᱟᱱᱛᱚ ᱫᱚᱨᱠᱟᱨ ᱛᱚ ᱚᱱᱟ ᱠᱷᱟᱹᱛᱤᱨ ᱛᱮ ᱢᱮᱱᱟ ᱜᱟᱹᱰᱤ ᱪᱟᱹᱞᱩ ᱨᱮᱦᱚᱸ ᱟᱹᱰᱤ ᱜᱩᱨᱩᱛᱛᱚᱯᱩᱨᱱᱚ ᱠᱟᱹᱢᱤ ᱠᱟᱱᱟ ᱟᱨ ᱫᱟᱭᱤᱛᱛᱚᱵᱟᱱ ᱠᱟᱹᱢᱤ ᱠᱟᱱᱟ ᱡᱮ ᱟᱵᱚ ᱡᱚᱫᱤ ᱜᱟᱹᱰᱤ ᱢᱚᱡᱽᱛᱮ ᱴᱷᱤᱠ ᱢᱚᱛᱚ ᱰᱟᱭᱵᱷᱟᱨ ᱵᱟᱭ ᱞᱟᱜᱟᱭᱟ ᱛᱚ ᱚᱱᱟ ᱜᱟᱹᱰᱤᱨᱮ ᱟᱭᱢᱟ ᱩᱛᱟᱹᱨ ᱯᱮᱥᱮᱧᱡᱟᱨ ᱠᱚ ᱛᱟᱦᱮᱱᱟ ᱩᱱᱤ ᱢᱤᱫ ᱦᱚᱲᱟᱜ ᱪᱮᱛᱟᱱ ᱨᱮᱜᱮ ᱩᱱᱠᱩ ᱡᱚᱛᱚ ᱦᱚᱲᱟᱜ ᱡᱤᱭᱚᱱ ᱨᱮᱭᱟᱜ ᱢᱤᱫᱴᱮᱡ ᱡᱮ ᱵᱚᱛᱚᱨ ᱩᱱᱤ ᱡᱚᱫᱤ ᱡᱟᱦᱟᱸ ᱞᱮᱠᱟ ᱦᱚᱪᱚᱭᱟᱭ ᱜᱟᱹᱰᱤ ᱡᱚᱛᱚ ᱦᱚᱲᱟᱜ ᱥᱚᱨᱵᱚᱱᱟᱥ ᱥᱮ ᱟᱹᱰᱤ ᱫᱩᱠ ᱵᱤᱯᱚᱫ ᱦᱩᱭ ᱫᱟᱲᱮᱭᱟᱜᱼᱟ ᱛᱚ ᱚᱱᱟ ᱠᱷᱟᱹᱛᱤᱨ ᱛᱮ ᱟᱹᱰᱤ ᱢᱚᱡᱽᱛᱮ ᱜᱟᱹᱰᱤ ᱞᱟᱜᱟᱭ ᱦᱩᱭᱩᱜ ᱛᱟᱵᱚᱱᱟ ᱡᱮᱱᱚ ᱩᱱᱠᱩ ᱠᱚ ᱦᱚᱲ ᱚᱠᱚᱭ ᱫᱚ ᱵᱮᱵᱽᱥᱟ ᱵᱟᱹᱱᱤᱡᱽ ᱵᱮᱯᱟᱨ ᱵᱟᱱᱤᱡᱽ ᱠᱚ ᱪᱟᱞᱟᱜ ᱠᱟᱱᱟ ᱥᱮ ᱚᱠᱚᱭ ᱫᱚ ᱪᱟᱹᱠᱨᱤᱼᱵᱟᱹᱠᱨᱤ ᱞᱟᱹᱜᱤᱫ ᱠᱚ ᱪᱟᱞᱟᱜ ᱠᱟᱱᱟ ᱚᱠᱟᱛᱮ ᱪᱚᱝ ᱥᱮ ᱚᱠᱚᱭ ᱫᱚ ᱯᱮᱲᱟ ᱦᱚᱲᱚᱜ ᱠᱚ ᱪᱟᱞᱟᱜ ᱠᱟᱱᱟ ᱯᱩᱨᱟᱹ ᱯᱷᱮᱢᱮᱞᱤ ᱠᱚ ᱱᱤᱭᱟᱹᱛᱮ ᱛᱚ ᱱᱚᱣᱟ ᱠᱷᱟᱹᱛᱤᱨ ᱛᱮ ᱟᱵᱚ ᱰᱟᱭᱵᱷᱟᱨ ᱟᱫᱚ ᱟᱹᱰᱤᱜᱟᱱ ᱟᱹᱰᱤᱜᱟᱱ ᱫᱟᱭᱤᱛᱛᱚ ᱠᱟᱛᱮᱫ ᱩᱱᱠᱩ ᱢᱚᱡᱽ ᱛᱮ ᱡᱮᱱᱚ ᱵᱚ ᱵᱟᱧᱪᱟᱣ ᱠᱚᱜ ᱢᱟᱠᱚ ᱠᱷᱮᱭᱟᱞ ᱫᱚᱦᱚ ᱡᱟᱹᱨᱩᱲ ᱠᱟᱱᱟ ᱛᱚ ᱚᱱᱟ ᱠᱷᱟᱹᱛᱤᱨ ᱛᱮ ᱟᱹᱞᱤᱧ ᱞᱤᱧ ᱢᱮᱱ ᱦᱚᱪᱚᱭᱮᱫᱟ ᱰᱟᱭᱵᱷᱟᱨ ᱟᱜ ᱫᱟᱭᱤᱛᱛᱚ ᱫᱚ ᱟᱹᱰᱤᱜᱟᱱ ᱢᱮᱱᱟᱜᱼᱟ ᱟᱨ ᱜᱟᱹᱰᱤ ᱨᱮᱱᱟᱜ ᱦᱚᱸ ᱡᱚᱛᱚ ᱠᱤᱪᱷᱩ ᱴᱷᱤᱠ ᱴᱷᱟᱠ ᱫᱚᱦᱚᱭ ᱦᱩᱭᱩᱜ ᱛᱟᱵᱳᱱᱟ ᱱᱤᱭᱟᱹ ᱠᱚᱜᱮ ᱟᱹᱞᱤᱧ ᱢᱮᱱ ᱠᱮᱫᱟ